ᱢᱚᱬᱮ ᱜᱚᱴᱟᱝ ᱢᱟᱦᱤᱛ ᱨᱮᱱᱟᱜ ᱧᱩᱛᱩᱢ ᱵᱟᱜᱮ ᱛᱩᱨ ᱥᱚᱦᱚᱨᱟᱭ ᱜᱮᱞ ᱟᱨᱮ ᱯᱩᱜᱮ ᱟᱨ ᱜᱮᱞᱢᱚᱬᱮ ᱟᱸᱜᱷᱟᱲ ᱵᱟᱜᱮ ᱥᱟᱭ ᱜᱮᱞ ᱢᱚᱬᱮ ᱟᱸᱜᱷᱟᱲ ᱜᱮᱞ ᱟᱨᱮ ᱯᱩᱜᱮ ᱮᱭᱟᱭ ᱢᱚᱬᱮ ᱵᱟᱹᱭᱥᱟᱹᱠ ᱜᱮᱞ ᱟᱨᱮ ᱥᱟᱭ ᱢᱚᱬᱮ ᱵᱟᱜᱮ ᱵᱟᱨ ᱯᱩᱥ ᱵᱟᱜᱮᱥᱟᱭ ᱯᱮ